ᱟᱹᱛᱳ ᱴᱚᱞᱟ ᱠᱷᱚᱱ ᱵᱳᱞᱯᱩᱨ ᱥᱚᱦᱚᱨ ᱛᱮ ᱪᱟᱞᱟᱜᱼᱟᱹᱧ ᱴᱳᱴᱳᱛᱮ ᱪᱟᱞᱟᱜ ᱜᱮ ᱟᱞᱮ ᱫᱚ ᱵᱮᱥ ᱞᱮ ᱵᱩᱡᱷᱟᱹᱣᱟ ᱚᱱᱟᱛᱮ ᱤᱧ ᱫᱚ ᱴᱳᱴᱳᱛᱤᱧ ᱪᱟᱞᱟᱜᱼᱟ ᱪᱳᱫᱫᱳᱭ ᱡᱟᱱᱩᱣᱟᱨᱤ ᱮᱱᱦᱤᱞᱳᱜ ᱪᱮᱫ ᱴᱳᱴᱳ ᱧᱟᱢᱚᱜᱼᱟ ᱟᱨ ᱚᱠᱟᱴᱟᱜ ᱰᱟᱦᱟᱨ ᱛᱮ ᱪᱟᱞᱟᱣ ᱞᱮᱱᱠᱷᱟᱱ ᱢᱚᱸᱡᱽ ᱦᱩᱭᱩᱜᱼᱟ ᱟᱨ ᱛᱤᱱᱟᱹᱜ ᱜᱟᱱ ᱯᱚᱭᱥᱟ ᱠᱚ ᱦᱟᱛᱟᱣᱟ